ᱦᱮᱞᱳ ᱦᱮᱸ ᱤᱧ ᱢᱮᱫᱽᱱᱤᱯᱩᱨ ᱠᱷᱚᱱ ᱤᱧ ᱥᱩᱱᱤᱛᱟ ᱵᱮᱥᱨᱟᱧ ᱞᱟᱹᱭ ᱮᱫᱟ ᱦᱮᱸ ᱢᱮᱱᱫᱟᱹᱧ ᱚᱠᱟᱨᱮ ᱞᱟᱜᱟᱣ ᱟᱠᱟᱱᱟ ᱦᱮᱸ ᱟᱯᱮ ᱯᱩᱨᱩᱞᱤᱭᱟᱹ ᱦᱚᱱᱚᱛ ᱨᱮ ᱪᱮᱫ ᱪᱮᱫ ᱪᱟᱥ ᱟᱵᱟᱫ ᱠᱚ ᱦᱩᱭᱩᱜᱼᱟ ᱠᱟᱹᱴᱤᱡ ᱮᱢ ᱞᱟᱹᱭ ᱞᱮᱠᱷᱟᱱ ᱜᱟᱱ ᱠᱚᱜᱼᱟ ᱦᱮᱸ ᱟᱨ ᱛᱩᱲᱤ ᱛᱩᱲᱤ ᱠᱚ ᱦᱮᱸ ᱟᱨ ᱫᱟᱜ ᱠᱚᱨᱮᱱᱟᱜ ᱵᱮᱵᱚᱥᱛᱷᱟ ᱠᱚ ᱪᱮᱫ ᱞᱮᱠᱟ ᱚ ᱦᱮᱸ ᱛᱚ ᱚᱱᱟᱜᱮ ᱤᱧ ᱵᱟᱲᱟᱭ ᱥᱟᱱᱟᱧ ᱠᱟᱱ ᱛᱟᱦᱮᱱᱟ ᱟᱫᱚ ᱵᱟᱲᱟᱭ ᱠᱟᱛᱮᱫ ᱟᱹᱰᱤ ᱵᱷᱟᱹᱜᱤᱧ ᱵᱩᱡᱽ ᱠᱮᱫᱟ ᱢᱟᱱᱮ ᱮᱱᱠᱷᱟᱱ ᱡᱚᱦᱟᱨ ᱦᱮᱸ